ᱦᱮᱞᱳ ᱰᱨᱟᱭᱵᱷᱟᱨ ᱮᱢ ᱞᱟᱹᱭᱮᱫᱟ ᱤᱧ ᱫᱚ ᱨᱚᱛᱤᱱᱯᱩᱨ ᱨᱤᱱᱤᱡ ᱞᱚᱠᱠᱷᱤ ᱨᱟᱱᱤ ᱥᱚᱨᱮᱱᱤᱧ ᱞᱟᱹᱭᱮᱫᱟ ᱞᱟᱹᱭᱮᱜ ᱛᱟᱦᱮᱱᱤᱧ ᱤᱧ ᱜᱚ ᱟᱨ ᱤᱧ ᱵᱟᱵᱟ ᱡᱷᱟᱲᱜᱨᱟᱢ ᱨᱮ ᱦᱮᱱᱟᱜ ᱠᱤᱱᱟ ᱜᱟᱛᱮ ᱠᱚ ᱢᱮᱱᱟᱜ ᱠᱚᱣᱟ ᱚᱸᱰᱮ ᱜᱮ ᱟᱹᱜᱩᱢ ᱥᱮᱱᱚᱜᱼᱟ ᱦᱳᱭ ᱦᱮᱸ ᱦᱚᱜᱼᱚᱭ ᱛᱚ ᱤᱧᱫᱚ ᱵᱤᱱᱯᱩᱨ ᱨᱮ ᱢᱱᱟᱹᱧᱟᱹ ᱦᱮᱸ ᱦᱳᱭ ᱵᱤᱱᱯᱩᱨ ᱟᱹᱣᱞᱤᱭᱟᱹ ᱦᱚᱸ ᱫᱚᱦᱡᱩᱲᱤ ᱵᱮᱸᱛᱠᱩᱫᱽᱨᱤ ᱚᱱᱮ ᱚᱱᱠᱟᱛᱮ ᱨᱟᱥᱛᱟ ᱢᱮᱱᱟᱜ ᱟᱥᱮ ᱦᱳᱭ ᱚᱱᱠᱟ ᱛᱮᱜᱮ ᱦᱮᱸ ᱟᱨ ᱤᱧᱟᱹᱜ ᱢᱮᱢᱮᱱ ᱫᱚ ᱜᱚᱱᱚᱝ ᱛᱤᱱᱟᱹᱜ ᱮᱢ ᱦᱟᱛᱟᱣᱟ ᱟᱪᱪᱷᱟ ᱢᱚᱬᱮ ᱥᱚ ᱟᱪᱪᱷᱟ ᱟᱪᱪᱷᱟ ᱴᱷᱤᱠ ᱜᱮᱭᱟ ᱴᱷᱤᱠ ᱜᱮᱭᱟ ᱚᱱᱟ ᱜᱤᱧ ᱞᱟᱹᱭᱮᱫ ᱛᱟᱦᱮᱱᱟ ᱟᱨ ᱞᱚᱜᱚᱱ ᱫᱷᱟᱨᱟ ᱥᱮᱱᱚᱜ ᱢᱮ ᱦᱳᱭᱥᱮ ᱦᱳᱭ ᱦᱳᱭ ᱢᱟ ᱮᱱᱠᱷᱟᱱ ᱫᱚᱦᱚᱭ ᱫᱟᱹᱧ